ᱥᱮᱫᱟᱭ ᱫᱚ ᱫᱟᱠᱟ ᱩᱛᱩ ᱚᱲᱟᱜ ᱨᱮᱫᱚ ᱤᱞᱮᱠᱴᱤᱨᱤᱠ ᱡᱚᱱᱛᱚᱨᱚᱯᱟᱹᱛᱤ ᱫᱚ ᱵᱟᱝ ᱛᱟᱦᱮᱸ ᱞᱮᱱᱟ ᱥᱮᱫᱟᱭ ᱫᱚ ᱥᱟᱠᱟᱢ ᱯᱟᱞᱦᱟ ᱠᱚᱛᱮ ᱠᱚ ᱫᱟᱠᱟ ᱩᱛᱩ ᱭᱮᱫ ᱛᱟᱦᱮᱸᱫᱼᱟ ᱟᱨ ᱱᱮᱛᱟᱨ ᱫᱚ ᱟᱭᱢᱟ ᱨᱚᱠᱚᱢ ᱤᱞᱮᱠᱴᱤᱨᱤᱠ ᱡᱤᱱᱤᱥ ᱨᱟᱠᱟᱵᱽ ᱟᱠᱟᱱᱟ ᱡᱮᱢᱚᱱ ᱜᱮᱥ ᱥᱤᱞᱤᱱᱰᱟᱨ ᱳᱵᱷᱮᱱ ᱢᱤᱠᱥᱪᱟᱨ ᱢᱤᱠᱥᱪᱟᱨ ᱜᱟᱭᱤᱱᱰᱟᱨ ᱠᱩᱠᱟᱨ ᱚᱱᱟ ᱠᱚ ᱟᱭᱢᱟ ᱨᱚᱠᱚᱢ ᱡᱤᱱᱤᱥ ᱨᱟᱠᱟᱵᱽ ᱟᱠᱟᱱᱟ ᱚᱱᱟ ᱨᱮᱜᱮ ᱵᱷᱮᱜᱟᱨ ᱫᱚ ᱞᱟᱦᱟ ᱛᱮᱫᱚ ᱡᱩᱫᱟᱹ ᱜᱮ ᱛᱟᱦᱮᱸ ᱞᱮᱱᱟ ᱱᱮᱛᱟᱨ ᱫᱚ ᱟᱭᱢᱟ ᱨᱚᱠᱚᱢ ᱤᱞᱮᱠᱴᱤᱨᱤᱠ ᱠᱚ ᱨᱟᱠᱟᱵᱽ ᱟᱠᱟᱱᱟ ᱚᱱᱟᱜᱮ ᱵᱷᱮᱜᱟᱨ ᱫᱚ